ᱠᱟᱹᱴᱤᱡ ᱠᱷᱚᱱ ᱜᱤ ᱯᱟᱲᱦᱟᱣ ᱚᱠᱛᱚ ᱨᱮ ᱢᱤᱫ ᱦᱚᱲ ᱱᱚᱝᱠᱟ ᱥᱮᱪᱮᱫ ᱜᱩᱨᱩᱜᱤᱧ ᱢᱟᱱᱟᱣᱮ ᱜᱮᱭᱟ ᱪᱮᱫᱟᱜ ᱥᱮ ᱩᱱᱤ ᱦᱚᱲ ᱜᱮᱭ ᱛᱟᱦᱮᱸᱠᱟᱱᱟ ᱡᱮ ᱮᱢᱚᱱ ᱢᱤᱫ ᱦᱚᱲᱮ ᱛᱟᱦᱮᱸᱠᱟᱱᱟ ᱡᱮ ᱩᱱᱤ ᱴᱷᱮᱱ ᱠᱷᱚᱱ ᱪᱮᱫ ᱵᱟᱹᱧ ᱪᱮᱫ ᱠᱟᱫᱟ ᱱᱚᱝᱠᱟ ᱢᱤᱫᱴᱮᱡ ᱮᱵᱟᱨ ᱡᱷᱚᱛᱚ ᱦᱚᱲ ᱵᱤᱵᱷᱤᱱᱱᱚ ᱡᱟᱭᱜᱟ ᱨᱮ ᱦᱟᱸᱰᱮᱱᱟᱸᱰᱮ ᱯᱟᱲᱦᱟᱣ ᱠᱚ ᱪᱟᱞᱟᱜᱼᱟ ᱤᱧ ᱫᱚ ᱚᱝᱠᱟ ᱫᱚ ᱯᱟᱲᱦᱟᱣ ᱫᱚ ᱵᱟᱹᱧ ᱪᱟᱞᱟᱜ ᱠᱟᱱ ᱛᱟᱦᱮᱱᱚᱜ ᱡᱮ ᱤᱧ ᱡᱮ ᱦᱚᱸᱜᱼᱚᱭ ᱤᱥᱠᱩᱞᱤᱧ ᱪᱟᱞᱟᱜ ᱠᱟᱱᱟ ᱢᱮᱴᱨᱤᱠ ᱯᱟᱥ ᱫᱟᱹᱧ ᱡᱮ ᱥᱮ ᱦᱟᱭᱟᱨ ᱥᱮᱠᱮᱱᱰᱨᱟᱨᱤᱧ ᱯᱟᱥᱫᱟ ᱩᱱ ᱥᱚᱢᱚᱭ ᱯᱚᱨᱡᱚᱱᱛᱚ ᱩᱱᱤ ᱫᱚ ᱤᱧ ᱥᱟᱶ ᱨᱮᱜᱮᱭ ᱛᱟᱦᱮᱸᱠᱟᱱᱟ ᱡᱮ ᱤᱧ ᱛᱟᱭᱱᱚᱢ ᱨᱮᱜᱮ ᱱᱚᱝᱠᱟ ᱪᱮᱠᱟᱛᱮ ᱵᱟᱢ ᱫᱟᱲᱮᱭᱟᱜᱼᱟ ᱚᱠᱟᱴᱟᱜ ᱪᱮᱫ ᱠᱟᱱᱟ ᱵᱤᱵᱷᱤᱱᱱᱚ ᱨᱚᱠᱚᱢ ᱥᱤᱠᱠᱷᱟ ᱯᱨᱚᱛᱤᱥᱴᱷᱟᱱ ᱡᱮᱢᱚᱱ ᱡᱟᱦᱟᱱ ᱡᱟᱦᱟᱱᱟᱜ ᱠᱳᱥᱪᱮᱱ ᱠᱷᱚᱱ ᱡᱟᱦᱟᱱᱟᱜ ᱠᱳᱥᱪᱮᱱ ᱜᱮ ᱩᱱᱤ ᱜᱤᱭ ᱥᱚᱢᱟᱫᱷᱟᱱᱤᱧ ᱠᱟᱱ ᱛᱟᱦᱮᱱᱟ ᱮᱵᱟᱨ ᱥᱟᱹᱨᱤ ᱜᱮ ᱱᱚᱣᱟ ᱢᱮᱱᱛᱮ ᱮᱵᱟᱨ ᱦᱚᱲ ᱦᱚᱯᱚᱱᱟᱜ ᱟᱵᱚᱣᱟᱜ ᱫᱚ ᱯᱟᱭᱥᱟ ᱴᱟᱠᱟ ᱨᱮᱭᱟᱜ ᱚᱵᱷᱟᱵᱽ ᱛᱟᱦᱮᱱᱟ ᱛᱚ ᱚᱱᱟ ᱠᱷᱟᱹᱛᱤᱨ ᱴᱤᱭᱩᱥᱚᱱ ᱠᱚᱫᱚ ᱵᱟᱹᱧ ᱯᱟᱲᱦᱟᱣ ᱠᱟᱱᱟ ᱛᱚ ᱩᱱᱤ ᱜᱩᱨᱩ ᱜᱮᱭ ᱛᱟᱦᱮᱸᱠᱟᱱᱟ ᱡᱮ ᱱᱚᱝᱠᱟᱱ ᱢᱤᱫ ᱦᱚᱲ ᱡᱮ ᱚᱠᱟᱞᱮᱠᱟᱛᱮ ᱵᱟᱭ ᱥᱮᱬᱟᱣ ᱠᱟᱹᱫᱤᱧᱟ ᱡᱚᱛᱚ ᱠᱤᱪᱷᱩᱧ ᱪᱮᱫ ᱠᱟᱫᱟ ᱡᱮ ᱚᱱᱟ ᱠᱷᱟᱹᱛᱤᱨ ᱴᱤᱭᱩᱥᱚᱱ ᱵᱮᱜᱚᱨᱛᱮ ᱡᱮ ᱯᱷᱟᱥ ᱠᱞᱟᱥᱛᱤᱧ ᱯᱟᱥ ᱠᱟᱱᱟ ᱩᱪᱪᱚ ᱢᱟᱫᱽᱫᱷᱚᱢᱤᱠ ᱨᱮ ᱟᱨ ᱤᱧ ᱫᱚ ᱩᱱᱤ ᱫᱚ ᱜᱩᱨᱩ ᱢᱮᱱ ᱛᱮᱜᱮᱧ ᱢᱟᱱᱟᱣᱮᱭᱟ ᱥᱮᱪᱮᱫ ᱜᱩᱨᱩ ᱢᱮᱱᱛᱮ